ᱤᱛᱩᱱ ᱟᱥᱲᱟ ᱨᱮ ᱤᱧ ᱠᱩᱥᱤᱭᱟᱜ ᱥᱟᱛᱟᱢ ᱫᱚ ᱛᱟᱦᱮᱸ ᱠᱟᱱᱟ ᱮᱱᱮᱡ ᱥᱮᱨᱮᱧ ᱤᱫᱤ ᱠᱟᱛᱮ ᱪᱮᱫᱟᱜ ᱥᱮ ᱧᱮᱞ ᱦᱩᱭᱩᱜ ᱠᱟᱱᱟ ᱟᱵᱚ ᱥᱟᱱᱛᱟᱲ ᱥᱟᱶᱛᱟ ᱨᱮ ᱟᱵᱚᱣᱟᱜ ᱮᱱᱮᱡ ᱥᱮᱨᱮᱧ ᱵᱟᱹᱜᱤ ᱠᱟᱛᱮ ᱮᱴᱟᱜ ᱦᱚᱲᱟᱜ ᱮᱱᱮᱡ ᱥᱮᱨᱮᱧ ᱛᱮᱠᱚ ᱞᱟᱵᱽ ᱤᱫᱤᱭᱮᱜ ᱠᱟᱱᱟ ᱢᱮᱱᱠᱷᱟᱱ ᱤᱧ ᱫᱚ ᱡᱟᱛᱮ ᱟᱵᱚᱣᱟᱜ ᱞᱟᱭ ᱞᱟᱠᱪᱟᱨ ᱫᱷᱚᱨᱚᱢ ᱠᱚᱨᱚᱢ ᱥᱟᱵᱚᱜ ᱮᱱᱮᱡ ᱥᱮᱨᱮᱧ ᱠᱚ ᱱᱟᱭ ᱛᱮ ᱱᱟᱯᱟᱭ ᱛᱮ ᱡᱤᱭᱟᱹᱲ ᱛᱟᱦᱮᱱ ᱢᱟ ᱚᱱᱟ ᱞᱟᱹᱜᱤᱫ ᱛᱮ ᱤᱧ ᱫᱚ ᱱᱚᱣᱟᱧ ᱵᱷᱩᱞᱟᱹᱣ ᱟᱠᱟᱫᱟ ᱟᱨ ᱦᱚᱸ ᱞᱟᱹᱭ ᱜᱟᱱᱚᱜᱼᱟ ᱤᱧ ᱫᱚ ᱮᱱᱮᱡ ᱥᱮᱨᱮᱧ ᱫᱚ ᱟᱹᱰᱤ ᱡᱟᱹᱥᱛᱤᱧ ᱠᱩᱥᱤᱭᱟᱜᱼᱟ